ᱱᱚᱣᱟ ᱴᱚᱴᱷᱟ ᱨᱮᱫᱚ ᱟᱞᱮ ᱚᱱᱠᱟᱱ ᱡᱟᱦᱟᱱ ᱵᱟᱹᱲᱤᱡ ᱪᱷᱟᱹᱭ ᱠᱷᱟᱹᱛᱤᱨ ᱫᱚ ᱦᱩᱭ ᱟᱠᱟᱱᱟ ᱫᱟᱜ ᱵᱟᱝᱛᱮ ᱟᱠᱟᱞ ᱡᱟᱦᱟᱸ ᱡᱟᱹᱲᱤ ᱵᱟᱭ ᱡᱟᱹᱲᱤ ᱞᱮᱫᱟ ᱡᱟᱦᱟᱸ ᱚᱱᱟᱫᱚ ᱦᱩᱭ ᱞᱮᱱᱟ ᱱᱟᱭᱤᱱᱴᱤᱱ ᱦᱟᱱᱰᱨᱮᱰ ᱥᱮᱵᱷᱮᱱᱴᱤ ᱱᱟᱭᱤᱱ ᱨᱮ ᱩᱱ ᱡᱚᱠᱷᱚᱱ ᱫᱚ ᱵᱟᱹᱭᱦᱟᱹᱲ ᱠᱚᱨᱮ ᱫᱚ ᱟᱨ ᱵᱟᱝ ᱠᱷᱮᱛ ᱠᱚᱨᱮ ᱫᱚ ᱟᱞᱮ ᱥᱮᱫᱢᱟ ᱠᱟᱲᱦᱟᱱᱟᱞᱮ ᱚᱱᱟ ᱠᱟᱲᱦᱟᱱ ᱠᱚᱫᱚ ᱪᱟᱞᱟᱣ ᱞᱮᱱ ᱜᱮᱭᱟ ᱢᱮᱱᱠᱷᱟᱱ ᱫᱚ ᱜᱮᱞᱮ ᱵᱤᱞᱤ ᱫᱚ ᱵᱮᱥᱠᱚᱡ ᱵᱟᱝ ᱦᱩᱭ ᱫᱟᱲᱮᱣ ᱟᱠᱟᱫᱟ ᱚᱱᱟ ᱛᱮᱦᱚᱸ ᱱᱚᱣᱟ ᱠᱷᱮᱛᱤ ᱵᱟᱲᱤ ᱦᱚᱲ ᱫᱚ ᱪᱟᱹᱥᱤ ᱦᱚᱯᱚᱱ ᱫᱚ ᱟᱹᱰᱤ ᱜᱮᱞᱮ ᱮᱴᱠᱮᱴᱚᱬᱮᱭᱮᱱᱟ ᱦᱩᱲᱩ ᱠᱚ ᱵᱟᱝ ᱜᱮᱞᱮ ᱫᱟᱲᱮᱭᱟᱫᱟ ᱦᱩᱲᱩ ᱵᱟᱺᱫᱤ ᱠᱚᱦᱚᱸ ᱵᱟᱝ ᱦᱩᱭ ᱞᱮᱱᱟ ᱡᱟᱦᱟᱸ ᱠᱚ ᱢᱮᱛᱟᱜᱼᱟ ᱰᱷᱩᱞᱟᱹ ᱦᱚᱸ ᱛᱟᱞᱮ ᱟᱡᱟᱹᱲᱤᱭᱮᱱᱟ ᱤᱱᱟᱹ ᱠᱟᱛᱮ ᱫᱚ ᱟᱨᱦᱚᱸ ᱫᱩ ᱦᱟᱡᱟᱨ ᱫᱚᱥᱨᱮ ᱫᱩ ᱦᱟᱡᱟᱨ ᱫᱚᱥᱨᱮ ᱟᱨᱦᱚᱸ ᱚᱱᱠᱟᱱ ᱟᱠᱟᱞ ᱦᱮᱡ ᱮᱱᱟ ᱡᱟᱦᱟᱸᱛᱮ ᱚᱱᱟ ᱨᱮᱫᱚ ᱠᱟᱲᱦᱟᱱ ᱦᱚᱸ ᱵᱟᱞᱮ ᱠᱟᱲᱦᱟᱱ ᱞᱮᱫᱟ ᱦᱩᱲᱩ ᱜᱮᱞᱮᱜ ᱢᱟ ᱟᱹᱰᱤ ᱥᱟᱺᱜᱤᱧ ᱨᱮᱱᱟᱜ ᱠᱟᱛᱷᱟ ᱦᱩᱲᱩ ᱫᱚ ᱜᱟᱹᱪᱷᱤ ᱨᱮᱜᱮ ᱜᱚᱡ ᱮᱱᱟ ᱩᱱ ᱡᱚᱦᱚᱜ ᱫᱚ ᱟᱨᱦᱚᱸ ᱰᱷᱮᱨ ᱮᱴᱠᱮᱴᱚᱬᱮ ᱡᱟᱦᱟᱸ ᱫᱚ ᱟᱞᱮ ᱪᱟᱹᱥᱤ ᱦᱚᱯᱚᱱ ᱫᱚ ᱟᱹᱰᱤ ᱦᱟᱞᱮ ᱰᱟᱞᱮ ᱨᱮᱞᱮ ᱛᱟᱦᱮᱸ ᱠᱟᱱᱟ ᱱᱤᱭᱟᱹᱜᱮ ᱟᱞᱮ ᱴᱚᱴᱷᱟ ᱨᱮᱱᱟᱜ ᱮᱴᱠᱮᱴᱚᱬᱮ ᱰᱷᱮᱨ ᱠᱟᱭᱛᱮ ᱫᱚ ᱦᱩᱭ ᱟᱠᱟᱱᱟ